ᱤᱧᱟᱹᱜ ᱴᱚᱴᱷᱟ ᱨᱮᱭᱟᱜ ᱥᱟᱜᱚᱲᱚᱢ ᱨᱮᱭᱟᱜ ᱥᱟᱜᱟᱲᱚᱢ ᱨᱮᱭᱟᱜ ᱦᱚᱨᱟ ᱠᱚᱫᱚ ᱦᱩᱭᱩᱜ ᱠᱟᱱᱟ ᱯᱤᱠᱟᱯ ᱵᱷᱮᱱ ᱟᱨ ᱚᱴᱳ ᱟᱨ ᱵᱟᱥ ᱵᱳᱞᱮᱨᱳ ᱱᱤᱭᱟᱹᱜᱮ ᱠᱟᱨᱚᱱ ᱡᱩᱫᱤ ᱡᱟᱦᱟᱸᱥᱮᱱ ᱪᱟᱞᱟᱜ ᱠᱚ ᱡᱩᱫᱤ ᱞᱟᱹᱭᱟᱞᱮ ᱛᱟᱦᱞᱮ ᱠᱷᱟᱱᱫᱚ ᱚᱱᱟ ᱵᱳᱞᱮᱨᱳ ᱜᱮ ᱵᱷᱟᱲᱟ ᱠᱟᱛᱮᱫ ᱟᱨᱠᱤ ᱥᱮᱱᱚᱜᱼᱟᱞᱮ ᱛᱟᱯᱚᱨᱮ ᱦᱩᱭᱩᱜ ᱠᱟᱱᱟ ᱡᱮᱢᱚᱱ ᱚᱲᱟᱜ ᱨᱮᱱᱟᱜ ᱡᱟᱦᱟᱱᱟᱜ ᱡᱤᱱᱤᱥᱠᱚ ᱡᱩᱫᱤ ᱚᱱᱠᱟᱱᱟᱜ ᱯᱨᱳᱭᱳᱡᱚᱱᱤᱭᱚ ᱡᱤᱱᱤᱥᱠᱚ ᱡᱮᱢᱚᱱ ᱟᱹᱜᱩᱭᱟᱞᱮ ᱦᱚᱭᱛᱳ ᱮᱰᱵᱮᱥᱴᱟᱨ ᱠᱚ ᱡᱟᱦᱟᱱᱟᱜ ᱜᱮ ᱚᱱᱟᱠᱚ ᱡᱮᱢᱚᱱ ᱟᱹᱜᱩᱭ ᱞᱮᱠᱷᱟᱱ ᱛᱮᱫᱚ ᱟᱞᱮᱫᱚ ᱯᱤᱠᱟᱯ ᱵᱷᱮᱱ ᱠᱚ ᱟᱨᱠᱤ ᱵᱷᱟᱟᱭ ᱦᱩᱭᱩᱜ ᱛᱟᱞᱮᱭᱟ ᱛᱟᱭᱞᱮ ᱚᱱᱟᱠᱚᱛᱮ ᱟ ᱜᱩᱭᱟᱞᱮ ᱚᱱᱟᱠᱚ ᱥᱩᱵᱤᱫᱷᱟ ᱟᱨ ᱡᱮᱢᱚᱱ ᱵᱩᱨᱩ ᱨᱮᱱᱟᱜ ᱨᱟᱥᱛᱟ ᱛᱚ ᱵᱩᱨᱩ ᱨᱮᱱᱟᱜ ᱨᱟᱥᱛᱟᱨᱮ ᱫᱚ ᱚᱱᱠᱟᱱ ᱡᱮᱢᱚᱱ ᱟᱹᱰᱤ ᱪᱷᱳᱴᱳᱼᱪᱷᱳᱴᱳ ᱜᱟᱹᱰᱤ ᱠᱚᱫᱚ ᱡᱮᱢᱚᱱ ᱵᱟᱭ ᱤᱭᱟᱹ ᱫᱟᱲᱮᱭᱟᱜᱼᱟᱭ ᱞᱟᱜᱟ ᱫᱟᱲᱮᱭᱟᱜᱼᱟᱭ ᱟᱨ ᱛᱟᱯᱚᱨᱮ ᱦᱩᱭᱩᱜ ᱠᱟᱱᱟ ᱡᱮᱢᱚᱱ ᱚᱱᱟᱠᱚ ᱡᱤᱱᱤᱥ ᱟᱹᱜᱩ ᱞᱟᱹᱜᱤᱫᱛᱮ ᱡᱮᱢᱚᱱ ᱚᱲᱟᱜ ᱨᱮᱱᱟᱜ ᱡᱟᱦᱟᱱᱟᱜ ᱡᱤᱱᱤᱥ ᱜᱮ ᱟᱹᱜᱩ ᱞᱟᱹᱜᱤᱫ ᱛᱮᱫᱚ ᱡᱮᱢᱚᱱ ᱯᱤᱠᱟᱯ ᱵᱷᱮᱱ ᱛᱮ ᱟᱹᱜᱩᱭᱟᱞᱮ ᱛᱳ ᱚᱱᱟᱫᱚ ᱡᱟᱦᱟᱸ ᱨᱚᱠᱚᱢ ᱨᱟᱥᱛᱟ ᱨᱮᱜᱮ ᱪᱟᱞᱟᱜ ᱢᱟ ᱡᱚᱛᱚ ᱨᱟᱥᱛᱟ ᱛᱮᱜᱮ ᱚᱱᱟᱫᱚᱭ ᱟᱹᱜᱩ ᱫᱟᱲᱮᱭᱟᱜᱼᱟᱭ ᱠᱟᱨᱚᱱ ᱚᱱᱟᱛᱮᱫᱚ ᱟᱞᱮᱭᱟᱜ ᱢᱟᱱᱮ ᱨᱟᱥᱛᱟᱨᱮ ᱫᱚ ᱥᱚᱢᱚᱥᱥᱟ ᱵᱟᱝ ᱦᱩᱭᱩᱜᱼᱟ ᱚᱱᱟᱫᱚ ᱥᱮᱴᱮᱨ ᱫᱟᱲᱮᱜᱼᱟᱭ ᱠᱤᱱᱛᱩ ᱠᱤᱱᱛᱩ ᱡᱮᱢᱚᱱ ᱵᱟᱥ ᱠᱚᱛᱮ ᱡᱮᱢᱚᱱ ᱵᱟᱥ ᱵᱟᱥ ᱵᱟᱥ ᱵᱳᱞᱮᱨᱳ ᱱᱤᱭᱟᱹᱜᱮ ᱮᱠᱴᱩ ᱵᱤᱥᱤᱞᱮ ᱵᱮᱵᱚᱦᱟᱨᱟ ᱛᱟᱪᱷᱟᱲᱟ ᱫᱚ ᱚᱱᱠᱟᱱᱟᱜ ᱢᱟᱱᱮ ᱵᱩᱨᱩ ᱨᱮᱫᱚ ᱟᱨᱠᱤ ᱚᱱᱠᱟᱱᱟᱜ ᱜᱟᱹᱰᱤ ᱠᱚᱫᱚ ᱵᱟᱹᱱᱩᱜᱼᱟ ᱠᱟᱨᱚᱱ ᱵᱩᱨᱩ ᱨᱮᱫᱚ ᱩᱱᱟᱹᱜ ᱴᱟᱣᱩᱱ ᱮᱞᱟᱠᱟᱫᱚ ᱵᱟᱝ ᱠᱟᱱᱟ ᱛᱚ ᱢᱟᱱᱮ ᱚᱡᱳᱫᱽᱫᱷᱟ ᱜᱮ ᱟᱨᱠᱤ ᱡᱟ ᱡᱟᱵᱚᱛᱤᱭᱚ ᱚᱡᱳᱫᱽᱫᱷᱟ ᱜᱮ ᱚᱡᱳᱫᱽᱫᱷᱟ ᱫᱚ ᱩᱱᱟᱹᱜ ᱴᱟᱣᱩᱱ ᱦᱚᱸ ᱵᱟᱝ ᱠᱟᱱᱟ ᱡᱮᱢᱚᱱ ᱯᱩᱨᱩᱞᱤᱭᱟ ᱠᱚ ᱚᱱᱟᱠᱚ ᱫᱚ ᱡᱮᱢᱚᱱ ᱴᱟᱣᱩᱱ ᱡᱟᱭᱜᱟ ᱚᱸᱰᱮᱫᱚ ᱡᱮᱢᱚᱱ ᱴᱳᱴᱳ ᱠᱚ ᱦᱚᱸ ᱴᱳᱴᱳ ᱚᱴᱳ ᱮᱵᱮᱞᱮᱵᱮᱞ ᱥᱚᱵᱽ ᱥᱚᱢᱚᱭ ᱛᱟᱦᱮᱱᱟ ᱵᱩᱨᱩ ᱨᱮᱫᱚ ᱚᱱᱠᱟ ᱢᱟᱱᱮ ᱮᱵᱮᱞᱮᱵᱮᱞ ᱫᱚ ᱥᱚᱵᱽ ᱥᱚᱢᱚᱭ ᱫᱚ ᱵᱟᱝ ᱛᱟᱦᱮᱱᱟ ᱟᱨ ᱟᱢ ᱡᱩᱫᱤ ᱡᱟᱦᱟᱸᱥᱮᱱ ᱪᱟᱞᱟᱜᱼᱮᱢ ᱞᱟᱹᱭᱟ ᱛᱟᱦᱚᱞᱮ ᱠᱷᱟᱱᱫᱚ ᱟᱢ ᱚᱱᱟ ᱢᱟᱲᱟᱝᱛᱮ ᱵᱩᱠᱤᱝ ᱫᱚᱦᱚᱠᱟᱜ ᱦᱩᱭᱩᱜ ᱛᱟᱢᱟ ᱱᱚᱛᱤᱧ ᱪᱟᱞᱟᱜᱼᱟ ᱛᱟᱦᱞᱮ ᱟᱢ ᱞᱟᱦᱟᱛᱮ ᱢᱮᱱ ᱫᱚᱦᱚ ᱦᱩᱭᱩᱜ ᱛᱟᱢᱟ ᱰᱨᱟᱭᱵᱷᱟᱨ ᱢᱮᱱ ᱫᱚᱦᱚᱣᱟᱭ ᱦᱩᱭᱩᱜ ᱛᱟᱢᱟ ᱡᱮ ᱱᱚᱛᱮᱧ ᱪᱟᱞᱟᱜᱼᱟ ᱜᱟᱯᱟ ᱟᱹᱜᱩᱭᱟᱹᱧᱟᱹᱢ ᱛᱟᱦᱟᱞᱮ ᱛᱚᱵᱮᱠᱷᱱᱮᱢ ᱧᱟᱢᱟ ᱵᱟᱠᱷᱟᱱ ᱫᱚ ᱵᱟᱝ ᱧᱟᱯᱟᱢᱚᱜ ᱜᱮᱭᱟ ᱟᱨᱠᱤ ᱢᱟᱱᱮ ᱩᱱᱟᱹᱴᱟᱜ ᱢᱟᱱᱮ ᱮᱵᱮᱞᱮᱵᱮᱞ ᱫᱚ ᱵᱟᱹᱱᱩᱜᱼᱟ ᱟᱨᱠᱤ ᱱᱚᱸᱰᱮᱫᱚ ᱛᱟᱦᱞᱮ ᱞᱟᱦᱟ ᱠᱷᱚᱱᱟᱜ ᱵᱷᱟᱲᱟ ᱫᱚᱦᱚ ᱦᱩᱭᱩᱜᱼᱟ ᱦᱮᱸᱜᱼᱮ ᱱᱤᱭᱟᱹᱜᱮ